ᱥᱟᱶᱟᱨ ᱥᱮᱵᱟ ᱥᱟᱶᱛᱟᱨᱤᱭᱟᱹ ᱜᱚᱲᱚ ᱟᱨ ᱢᱟᱱ ᱥᱮᱜ ᱠᱷᱚᱱ ᱡᱷᱟᱲᱜᱨᱟᱢ ᱦᱚᱱᱚᱛ ᱨᱮ ᱵᱚᱭᱮᱥ ᱦᱚᱲ ᱠᱚ ᱞᱟᱹᱜᱤᱫ ᱟᱹᱰᱤ ᱠᱤᱪᱷᱩ ᱥᱩᱵᱤᱫᱷᱟ ᱮᱢ ᱠᱟᱜᱼᱟ ᱡᱮᱢᱚᱱ ᱵᱟᱨᱫᱷᱚᱠᱠᱚ ᱞᱟᱹᱜᱤᱫ ᱛᱮᱫᱚ ᱵᱟᱨᱫᱷᱚᱠᱠᱚ ᱵᱷᱟᱛᱟ ᱠᱚ ᱪᱟᱸᱫᱚ ᱪᱟᱸᱫᱚ ᱦᱤᱡᱩᱜ ᱠᱟᱱᱟ ᱡᱮᱢᱚᱱ ᱢᱟᱱᱚᱥᱤᱠ ᱢᱟᱱᱥᱤᱠ ᱡᱟᱦᱟᱱ ᱨᱩᱜᱤ ᱢᱮᱱᱟᱜ ᱠᱚᱣᱟ ᱩᱱᱠᱩ ᱞᱟᱹᱜᱤᱫ ᱛᱮᱦᱚᱸ ᱟᱹᱰᱤ ᱠᱤᱪᱷᱩ ᱟᱹᱰᱤ ᱠᱤᱪᱷᱩ ᱵᱮᱵᱚᱥᱛᱷᱟ ᱢᱮᱱᱟᱜᱼᱟ ᱡᱮᱢᱚᱱ ᱡᱟᱦᱟᱸᱭ ᱠᱚ ᱡᱟᱦᱟᱸᱭ ᱦᱮᱱᱰᱤᱠᱮᱯ ᱠᱚ ᱢᱮᱱᱟᱜ ᱠᱚᱣᱟ ᱯᱮᱨᱟᱞᱟᱭᱥᱤᱥ ᱠᱚ ᱢᱮᱱᱟᱜ ᱠᱚᱣᱟ ᱩᱱᱠᱩ ᱞᱟᱹᱜᱤᱫ ᱛᱮᱦᱚᱸ ᱥᱚᱨᱠᱟᱨ ᱟᱹᱰᱤ ᱠᱤᱪᱷᱩ ᱵᱮᱵᱚᱥᱛᱷᱟᱭ ᱮᱢᱚᱜ ᱠᱟᱱᱟ ᱡᱟᱦᱟᱸ ᱠᱚ ᱞᱟᱹᱜᱤᱫ ᱡᱮᱢᱚᱱ ᱦᱮᱱᱰᱤᱠᱮᱯᱴ ᱞᱟᱹᱜᱤᱫ ᱛᱮᱫᱚ ᱩᱱᱠᱩ ᱠᱚ ᱞᱟᱹᱜᱤᱫ ᱡᱟᱦᱟᱸ ᱦᱟᱹᱞᱪᱟᱞ ᱮᱢ ᱢᱮᱱᱟᱜᱼᱟ ᱥᱚᱨᱠᱟᱨ ᱠᱷᱚᱱ ᱵᱮᱵᱚᱥᱛᱷᱟ ᱢᱮᱱᱟᱜᱼᱟ ᱴᱟᱠᱟ ᱯᱚᱭᱥᱟ ᱨᱮᱱᱟᱜ ᱦᱚᱸ ᱵᱮᱵᱚᱥᱛᱷᱟ ᱢᱮᱱᱟᱜᱼᱟ ᱱᱤᱭᱟᱹ ᱠᱚᱜᱮ ᱥᱚᱨᱠᱟᱨ ᱟᱹᱰᱤ ᱠᱤᱪᱷᱩ ᱡᱮ ᱦᱟᱥᱯᱟᱛᱟᱞ ᱨᱮ ᱜᱨᱟᱢᱤᱱ ᱦᱟᱥᱯᱟᱛᱟᱞ ᱮᱞᱟᱠᱟ ᱦᱟᱥᱯᱟᱛᱟᱞ ᱨᱮᱱᱟᱜ ᱢᱮᱱᱟᱜᱼᱟ ᱚᱱᱟ ᱠᱚ ᱥᱟᱞᱟᱜ ᱟᱹᱰᱤ ᱠᱤᱪᱷᱩ ᱜᱚᱲᱚᱭ ᱮᱢᱚᱜ ᱠᱟᱱᱟ